ᱥᱮᱭᱟᱨ ᱵᱟᱡᱟᱨ ᱤᱫᱤ ᱠᱟᱛᱮᱫ ᱵᱩᱴᱟᱹ ᱥᱟᱺᱦᱤᱡ ᱵᱟᱝ ᱤᱧ ᱵᱟᱲᱟᱭ ᱨᱮᱦᱚᱸ ᱤᱱᱠᱟᱹ ᱠᱟᱹᱴᱤᱡ ᱱᱟᱥᱮᱱᱟᱜ ᱵᱟᱲᱟᱭ ᱫᱚ ᱢᱮᱱᱟᱜ ᱟᱠᱟᱫ ᱜᱮᱭᱟ ᱥᱮᱭᱟᱨ ᱵᱟᱡᱟᱨ ᱤᱫᱤ ᱠᱟᱛᱮᱫ ᱡᱚᱠᱷᱚᱱ ᱵᱟᱡᱟᱨ ᱫᱚᱨ ᱟᱬᱜᱳᱱᱟ ᱩᱱ ᱛᱮᱫᱚ ᱰᱷᱮᱨ ᱴᱟᱠᱟ ᱞᱟᱜᱟᱣ ᱠᱚᱣᱟ ᱟᱨ ᱡᱚᱠᱷᱚᱱ ᱴᱟᱠᱟ ᱨᱟᱠᱟᱵᱼᱟ ᱩᱱ ᱫᱚ ᱠᱚᱢ ᱠᱟᱹᱣᱰᱤ ᱞᱟᱜᱟᱣ ᱠᱚᱣᱟ ᱱᱟᱦᱟᱜ ᱵᱟᱡᱟᱨ ᱤᱫᱤ ᱠᱟᱛᱮᱫ ᱤᱧᱤᱧ ᱢᱚᱱᱮᱭᱟ ᱥᱮᱭᱟᱨ ᱵᱟᱡᱟᱨ ᱫᱚ ᱴᱨᱮᱱᱤᱝ ᱥᱮ ᱵᱟᱲᱟᱭ ᱵᱟᱝ ᱠᱟᱛᱮᱫ ᱤᱱᱵᱷᱮᱥᱴ ᱠᱚᱨᱟᱣ ᱫᱚ ᱵᱟᱝ ᱞᱟᱹᱠᱛᱤᱭᱟ ᱪᱮᱫᱟᱜ ᱥᱮ ᱤᱱᱵᱷᱮᱥᱴ ᱮᱢ ᱠᱚᱨᱟᱣ ᱞᱮᱠᱷᱟᱱ ᱞᱚᱥ ᱦᱚᱸᱢ ᱡᱚᱢ ᱫᱟᱲᱮᱭᱟᱜᱼᱟ ᱟᱨ ᱞᱟᱵᱷ ᱦᱚᱸᱢ ᱡᱚᱢ ᱫᱟᱲᱮᱭᱟᱜᱼᱟ ᱢᱮᱱᱠᱷᱟᱱ ᱞᱚᱥ ᱨᱮᱭᱟᱜ ᱯᱚᱨᱤᱥᱚᱝᱠᱷᱟᱱ ᱫᱚ ᱰᱷᱮᱨ ᱜᱮ ᱦᱩᱭᱩᱜᱼᱟ ᱟᱨ ᱞᱟᱵᱷ ᱨᱮᱭᱟᱜ ᱯᱚᱨᱤᱥᱚᱝᱠᱷᱟᱱ ᱫᱚ ᱠᱚᱢ ᱜᱮ ᱦᱩᱭᱩᱜᱼᱟ ᱱᱟᱦᱟᱜ ᱥᱮᱭᱟᱨ ᱵᱟᱡᱟᱨ ᱡᱩᱫᱤ ᱥᱮᱭᱟᱨ ᱢᱟᱨᱠᱮᱴ ᱤᱫᱤ ᱠᱟᱛᱮᱫ ᱮᱢ ᱵᱟᱲᱟᱭᱟ ᱮᱰᱮᱠᱷᱟᱱ ᱤᱱᱵᱷᱮᱥᱴ ᱢᱮ ᱟᱨ ᱡᱩᱫᱤ ᱵᱟᱢ ᱵᱟᱲᱟᱭᱟ ᱮᱱᱠᱷᱟᱱ ᱫᱚ ᱟᱞᱚ ᱜᱮᱢ ᱤᱱᱵᱷᱮᱥᱴᱼᱟ ᱚᱱᱟ ᱛᱟᱭᱚᱢ ᱤᱧ ᱞᱟᱹᱭᱟ ᱰᱤᱡᱤᱴᱮᱞ ᱮᱯ ᱛᱟᱞᱟ ᱛᱮ ᱟᱵᱚ ᱱᱤᱛᱳᱜ ᱵᱷᱟᱨᱚᱛ ᱫᱤᱥᱚᱢ ᱪᱮᱫ ᱞᱮᱠᱟ ᱫᱤᱥᱳᱢ ᱯᱟᱨᱚᱢ ᱫᱤᱥᱳᱢ ᱵᱟᱹᱱᱤᱡ ᱨᱮ ᱟᱹᱰᱤ ᱜᱟᱱᱮ ᱢᱟᱲᱟᱝ ᱥᱮᱱᱮ ᱞᱟᱦᱟ ᱤᱫᱤ ᱟᱠᱟᱱᱟ ᱮᱴᱟᱜ ᱮᱴᱟᱜ ᱫᱤᱥᱳᱢ ᱥᱟᱶ ᱵᱮᱵᱥᱟ ᱵᱟᱱᱤᱡᱽ ᱛᱟᱞᱟᱛᱮ ᱱᱟᱶᱟ ᱱᱟᱶᱟ ᱥᱟᱹᱜᱟᱹᱭᱮ ᱛᱮᱭᱟᱨᱮᱫᱼᱟ ᱡᱮᱢᱚᱱ ᱫᱚ ᱨᱟᱡᱽᱟᱹᱨᱤ ᱥᱟᱶᱛᱮ ᱠᱟᱹᱣᱰᱤ ᱟᱹᱨᱤ ᱚᱱᱟ ᱥᱟᱶᱛᱮ ᱥᱟᱶᱛᱟ ᱟᱹᱨᱤ ᱞᱮᱠᱟᱱᱟᱜ ᱱᱟᱟᱶ ᱱᱟᱶᱟ ᱥᱟᱹᱜᱟᱹᱭᱮ ᱛᱮᱭᱟᱨᱮᱫᱼᱟ ᱰᱤᱡᱤᱴᱮᱞ ᱮᱯ ᱱᱚᱶᱟ ᱫᱚ ᱵᱚᱛᱚᱨ ᱫᱚ ᱵᱚᱛᱚᱨ ᱜᱮᱭᱟ ᱢᱮᱱᱠᱷᱟᱱ ᱵᱚᱛᱚᱨ ᱠᱟᱛᱮᱫ ᱨᱮᱦᱚᱸ ᱱᱟᱦᱟᱜᱽ ᱡᱩᱜᱽ ᱫᱚ ᱰᱤᱡᱤᱴᱮᱞ ᱮᱯ ᱛᱟᱞᱟᱛᱮ ᱟᱹᱰᱤ ᱦᱩᱱᱟᱹᱨ ᱱᱟᱱᱟ ᱦᱩᱱᱟᱹᱨ ᱠᱟᱹᱢᱤ ᱦᱩᱭ ᱪᱟᱞᱟᱜ ᱠᱟᱱᱟ ᱪᱮᱫᱟᱜ ᱥᱮ ᱚᱱᱞᱟᱭᱤᱱ ᱛᱟᱞᱟᱛᱮ ᱟᱹᱰᱤᱜᱟᱱ ᱠᱟᱹᱣᱰᱤ ᱞᱮᱱᱫᱮᱱ ᱦᱩᱭᱩᱜ ᱠᱟᱱᱟ ᱟᱨ ᱚᱱᱟ ᱞᱮᱱᱫᱮᱱ ᱡᱟᱦᱟᱸᱭ ᱡᱩᱫᱤ ᱢᱚᱱᱮᱭᱟ ᱡᱮ ᱟᱢᱮ ᱮᱲᱮ ᱢᱮᱭᱟ ᱮᱲᱮ ᱦᱚᱸᱭ ᱮᱲᱮ ᱫᱟᱲᱮ ᱟᱢᱟ ᱢᱮᱱ ᱜᱟᱱᱚᱜᱼᱟ ᱵᱮᱝᱠ ᱮᱠᱟᱣᱩᱱᱴ ᱦᱚᱭ ᱪᱟᱵᱟ ᱫᱟᱲᱮᱭᱟᱛᱟᱢᱟ ᱚᱱᱟᱛᱮ ᱥᱟᱱᱟᱢ ᱜᱮ ᱟᱵᱚ ᱥᱚᱱᱛᱚᱨ ᱛᱟᱦᱮᱱ ᱦᱩᱭᱩᱜ ᱛᱟᱵᱳᱱᱟ ᱡᱮ ᱟᱞᱚᱵᱚᱱ ᱮᱲᱮ ᱦᱚᱪᱚᱜ ᱢᱟ